ᱡᱟᱦᱟᱸᱭ ᱡᱮ ᱵᱷᱟᱨᱚᱛ ᱨᱮᱭᱟᱜ ᱞᱤᱞᱤᱵᱤᱪᱷᱤ ᱡᱟᱦᱟᱸ ᱞᱮᱱᱰᱥᱠᱮᱯ ᱨᱮᱭᱟᱜ ᱵᱤᱨᱼᱵᱩᱨᱩ ᱨᱟᱛᱟᱝ ᱵᱩᱨᱩ ᱠᱟᱹᱨᱟ ᱦᱟᱥᱟ ᱟᱹᱰᱤ ᱞᱮᱠᱟᱱ ᱥᱚᱢᱚᱭ ᱦᱤᱥᱟᱹᱵᱽ ᱥᱮ ᱵᱚᱫᱚᱞ ᱦᱚᱸ ᱵᱚᱫᱚᱞ ᱡᱟᱣ ᱥᱮᱨᱢᱟ ᱞᱮᱠᱟ ᱦᱤᱥᱟᱹᱵᱽ ᱛᱮ ᱵᱚᱫᱚᱞ ᱦᱚᱸ ᱵᱚᱫᱚᱞ ᱡᱟᱣᱨᱟᱜ ᱠᱟᱱ ᱜᱮᱭᱟ ᱪᱤᱠᱟᱹᱛᱮ ᱵᱚᱫᱚᱞ ᱠᱟᱱᱟ ᱧᱮᱞ ᱢᱮ ᱱᱤᱛᱚᱝᱼᱟᱜ ᱫᱤᱥᱚᱢ ᱦᱤᱥᱟᱹᱵ ᱛᱮ ᱡᱟᱦᱟᱸ ᱞᱮᱱᱰᱥᱠᱮᱯ ᱛᱟᱦᱮᱸ ᱞᱮᱱᱟ ᱡᱟᱦᱟᱸ ᱟᱦᱟᱨ ᱛᱟᱦᱮᱸ ᱞᱮᱱᱟ ᱟᱦᱟᱨ ᱦᱤᱥᱟᱹᱵᱽ ᱛᱮ ᱡᱚᱛᱚ ᱦᱟᱥᱟ ᱠᱚ ᱯᱮᱨᱮᱡ ᱠᱟᱛᱮᱫ

ᱡᱟᱦᱟᱸ ᱪᱮ ᱜᱟᱰᱟᱼᱢᱩᱰᱩ ᱢᱮᱱᱟᱜᱼᱟ ᱜᱟᱰᱟᱼᱵᱩᱨᱩ ᱨᱮ ᱚᱛ ᱵᱷᱤᱛᱤᱨ ᱡᱟᱹᱥᱛᱤ ᱠᱩᱧ ᱠᱚ ᱱᱚᱞᱠᱩᱯ ᱠᱚ ᱜᱷᱟᱰᱞᱟᱜ ᱮᱫᱟ ᱫᱟᱜ ᱨᱮᱭᱟᱜ ᱥᱨᱳᱛ ᱦᱚᱸ ᱠᱚᱢᱚᱜ ᱠᱟᱱ ᱜᱮᱭᱟ ᱪᱟᱥ ᱨᱮᱭᱟᱜ ᱥᱚᱨᱚᱛ ᱦᱚᱸ ᱠᱚᱢᱚᱜ ᱠᱟᱱ ᱜᱮᱭᱟ ᱡᱟᱦᱟᱸ ᱞᱮᱠᱟ ᱜᱟᱰᱟᱼᱢᱩᱰᱩ ᱨᱮ ᱯᱷᱮᱠᱴᱨᱤ ᱨᱮᱭᱟᱜ ᱫᱷᱩᱦᱟᱹ ᱡᱟᱦᱟᱸ ᱵᱤᱥᱟᱠᱛᱚ ᱡᱤᱱᱤᱥ ᱩᱰᱩᱠ ᱯᱟᱨᱚᱢᱚᱜ ᱠᱟᱱᱟ ᱫᱟᱜ ᱥᱟᱞᱟᱜ ᱢᱮᱥᱟᱜ ᱠᱟᱱᱟ ᱚᱱᱟ ᱫᱚ ᱪᱮᱬᱮ ᱪᱤᱯᱲᱩ ᱠᱚ ᱧᱩ ᱜᱚᱡ ᱠᱟᱛᱮᱫ ᱟᱹᱰᱤᱜᱟᱱ ᱡᱤᱵᱽᱼᱡᱚᱱᱛᱩ ᱠᱚ ᱞᱚᱦᱚᱢ ᱤᱫᱤᱜ ᱠᱟᱱᱟ ᱢᱮᱱᱠᱷᱟᱱ ᱫᱚ ᱡᱟᱦᱟᱸ ᱥᱟᱧᱪᱟᱨ ᱦᱩᱭᱱᱟ ᱱᱤᱛᱚᱫ ᱡᱟᱦᱟᱸ ᱞᱮᱠᱟ ᱠᱩᱲᱤᱫ ᱦᱩᱭᱱᱟ ᱩᱱᱠᱩ ᱟᱵᱚᱣᱟᱜ ᱫᱤᱥᱚᱢ ᱨᱮ ᱢᱟᱲᱟᱝ ᱫᱚ ᱜᱤᱫᱤ ᱟᱨ ᱠᱩᱲᱤᱫ ᱦᱩᱭᱱᱟ ᱩᱱᱠᱩ ᱚᱱᱟ ᱥᱟᱧᱪᱟᱨ ᱡᱟᱦᱟᱸ ᱯᱷᱚᱱ ᱴᱟᱣᱟᱨ ᱦᱚᱛᱮ ᱛᱮ ᱪᱮᱬᱮᱭᱟᱜ ᱢᱮᱫ ᱨᱮ ᱛᱟᱹᱠᱤᱡ ᱮᱱᱟ ᱚᱱᱟ ᱦᱤᱥᱟᱹᱵᱽ ᱛᱮ ᱩᱱᱠᱩ ᱪᱮᱬᱮ ᱠᱚᱦᱚᱸ ᱫᱤᱱ ᱛᱮᱠᱚ ᱞᱚᱦᱚᱢ ᱛᱮᱠᱚ ᱢᱩᱪᱟᱹᱫ ᱡᱟᱣᱨᱟᱭᱮᱱᱟ ᱟᱵᱚ ᱱᱚᱣᱟ ᱫᱷᱟᱹᱨᱛᱤ ᱫᱚ ᱢᱤᱫ ᱟᱫᱷᱟᱨ ᱛᱮ ᱢᱮᱱᱠᱷᱟᱱ ᱫᱚ ᱜᱞᱳᱵᱟᱞᱳᱟᱨᱢᱤᱝ ᱡᱟᱦᱟᱸ ᱫᱷᱟᱹᱨᱛᱤ ᱡᱟᱦᱟᱸ ᱥᱟᱦᱟᱨ ᱵᱩᱨᱩ ᱵᱩᱨᱩ ᱠᱚ ᱫᱷᱟᱹᱨᱛᱤ ᱫᱷᱩᱲᱤ ᱞᱚᱞᱚᱜ ᱠᱟᱱ ᱫᱤᱭᱮ ᱛᱮ ᱚᱱᱟ ᱤᱭᱟᱹ ᱠᱚᱦᱚᱸ ᱞᱚᱞᱚ ᱤᱫᱤᱜ ᱠᱟᱱᱟ ᱚᱱᱟ ᱵᱚᱨᱚᱯᱷ ᱡᱟᱦᱟᱸ ᱡᱚᱢᱟᱜ ᱠᱟᱱᱟ ᱚᱱᱟᱦᱚᱸ ᱜᱚᱞᱟᱣ ᱤᱫᱤᱜ ᱠᱟᱱᱟ ᱡᱟᱦᱟᱸ ᱨᱟᱛᱟᱝ ᱵᱩᱨᱩ ᱛᱟᱦᱮᱸ ᱞᱮᱱᱟ ᱠᱷᱟᱹᱨᱟᱹᱭ ᱛᱟᱦᱮᱸ ᱞᱮᱱᱟ ᱦᱟᱥᱟ ᱠᱚᱦᱚᱸ ᱫᱷᱟᱹᱨᱛᱤ ᱠᱚᱦᱚᱸ ᱵᱚᱫᱚᱞᱚᱜᱼᱟ ᱥᱮᱫᱟᱭ ᱦᱟᱥᱟ ᱡᱟᱦᱟᱸ ᱞᱮᱠᱟᱛᱮ ᱵᱮᱱᱟᱣ ᱟᱠᱟᱱ ᱡᱟᱦᱟᱸ ᱟᱵᱚᱣᱟᱜ ᱵᱟᱹᱫᱽ ᱠᱷᱮᱛ ᱠᱚᱦᱚᱸ ᱵᱮᱱᱟᱣ ᱟᱠᱟᱱᱟ ᱚᱱᱟᱫᱚ ᱫᱟᱜ ᱛᱮᱛᱟᱝ ᱵᱟᱥᱠᱮ ᱫᱟᱠᱟ ᱡᱚᱢ ᱠᱟᱛᱮᱫ ᱥᱮᱫᱟᱭ ᱦᱚᱲ ᱠᱚᱫᱚ ᱠᱚ ᱵᱮᱱᱟᱣ ᱞᱮᱫᱟ ᱱᱤᱛᱚᱝ ᱟᱜ ᱢᱮᱹᱥᱤᱱ ᱡᱩᱜᱽ ᱨᱮ ᱚᱱᱟ ᱠᱚᱦᱚᱸ ᱫᱤᱱ ᱫᱤᱱ ᱛᱮ ᱵᱚᱫᱚᱞ ᱤᱫᱤᱜ ᱠᱟᱱᱟ ᱵᱩᱨᱩ ᱫᱷᱟᱨᱮ ᱡᱟᱦᱟᱸ ᱦᱩᱭᱱᱟ ᱵᱩᱨᱩ ᱠᱚ ᱦᱩᱭᱱᱟ ᱱᱚᱣᱟ ᱠᱚ ᱠᱷᱟᱹᱨᱟᱹᱭ ᱦᱩᱭᱱᱟ ᱱᱚᱣᱟ ᱥᱤᱛᱩᱝ ᱡᱟᱹᱯᱩᱫ ᱥᱮᱨᱢᱟ ᱨᱤᱛᱩ ᱨᱮ ᱡᱟᱦᱟᱸ ᱥᱤᱛᱩᱝ ᱡᱟᱹᱯᱩᱫ ᱨᱟᱵᱟᱝ ᱛᱟᱦᱮᱱ ᱠᱟᱱᱟ ᱚᱱᱟᱦᱚᱸ ᱢᱤᱫ ᱢᱤᱫ ᱛᱮ ᱵᱚᱫᱚᱞ ᱤᱫᱤᱜ ᱠᱟᱱᱟ ᱥᱤᱛᱩᱝ ᱡᱮ ᱡᱟᱦᱟᱸ ᱞᱮᱠᱟ ᱱᱤᱛᱚᱫ ᱫᱚ ᱥᱤᱛᱩᱝ ᱛᱮᱫᱚ ᱡᱟᱹᱥᱛᱤ ᱜᱮ ᱥᱤᱛᱩᱝ ᱢᱟᱲᱟᱝ ᱦᱤᱥᱟᱹᱵᱽ ᱛᱮᱫᱚ ᱪᱟᱥᱼᱵᱟᱥ ᱟᱵᱚᱱ ᱱᱤᱛᱚᱫ ᱫᱚ ᱮᱜᱟᱨᱳ ᱵᱟᱡᱮ ᱥᱤᱭᱳᱜ ᱦᱚᱲᱠᱚ ᱟᱬᱟᱜᱮᱫ ᱛᱟᱦᱮᱱᱟ ᱱᱤᱛᱚᱜ ᱫᱚ ᱡᱟᱦᱟᱸ ᱫᱷᱟᱹᱨᱛᱤ ᱞᱚᱞᱚ ᱦᱤᱥᱟᱹᱵᱽᱛᱮ ᱱᱤᱛᱚᱜ ᱫᱚ ᱟᱴ ᱵᱟᱡᱮ ᱠᱷᱚᱱ ᱡᱟᱹᱥᱛᱤ ᱵᱟᱝ ᱛᱟᱦᱮᱸ ᱠᱟᱱᱟ ᱡᱟᱹᱯᱩᱫ ᱟᱫᱷᱟᱨ ᱛᱮᱦᱚᱸ ᱥᱚᱢᱚᱭ ᱵᱚᱫᱚᱞ ᱛᱮ ᱢᱤᱫ ᱦᱤᱥᱟᱹᱵᱽ ᱛᱮᱫᱚ ᱫᱟᱜ ᱦᱚᱸ ᱵᱟᱝ ᱮ ᱫᱟᱜ ᱮᱫᱟ ᱚᱱᱟ ᱦᱤᱥᱟᱹᱵᱽ ᱛᱮ ᱠᱷᱮᱛ ᱠᱚᱨᱮᱱᱟᱜ ᱯᱷᱚᱥᱚᱞ ᱠᱚᱦᱚᱸ ᱵᱮᱥᱛᱮ ᱵᱟᱝᱜᱮ ᱦᱩᱭᱩᱜ ᱠᱟᱱᱟ ᱨᱟᱵᱟᱝ ᱫᱤᱱ ᱠᱚᱨᱮ ᱦᱚᱸ ᱨᱟᱵᱟᱝ ᱦᱚᱸ ᱥᱤᱛᱩᱝ ᱫᱤᱱ ᱞᱮᱠᱟ ᱦᱚᱸ ᱵᱟᱝᱜᱮ ᱨᱟᱵᱟᱝ ᱫᱤᱱ ᱫᱚ ᱥᱤᱛᱩᱝ ᱜᱚᱨᱚᱢ ᱵᱩᱡᱷᱟᱹᱜ ᱠᱟᱱᱟ ᱜᱚᱨᱚᱢ ᱫᱤᱱ ᱫᱚ ᱨᱟᱵᱟᱝ ᱠᱟᱱᱟ ᱚᱱᱟ ᱦᱤᱥᱟᱹᱵᱽ ᱛᱮ ᱢᱚᱥᱩᱢ ᱨᱮᱱᱟᱜ ᱯᱚᱨᱤᱵᱚᱨᱛᱚᱱ ᱦᱚᱸ ᱟᱹᱰᱤᱜᱮ ᱵᱚᱫᱚᱞ ᱟᱠᱟᱱᱟ ᱢᱮᱱᱠᱷᱟᱱ ᱫᱚ ᱚᱱᱟ ᱦᱤᱥᱟᱹᱵᱽ ᱛᱮ ᱡᱟᱣ ᱥᱮᱨᱢᱟ ᱡᱟᱦᱟᱸ ᱞᱮᱠᱟ ᱛᱟᱦᱮᱸ ᱞᱮᱱᱟ ᱚᱱᱟ ᱦᱤᱥᱟᱹᱵᱽ ᱜᱮ ᱱᱤᱛᱚᱜᱟᱜ ᱢᱚᱥᱩᱢ ᱟᱫᱷᱟᱨ ᱠᱚᱫᱚ ᱟᱹᱰᱤᱜᱮ ᱵᱚᱫᱚᱞ ᱟᱠᱟᱱᱟ